ᱤᱧᱟᱹᱜ ᱴᱷᱟᱶ ᱨᱮ ᱥᱮ ᱤᱧᱟᱹᱜ ᱟᱥᱮ ᱯᱟᱥᱮ ᱦᱮᱸ ᱴᱷᱟᱶ ᱴᱚᱴᱷᱟ ᱠᱚᱨᱮ ᱥᱮ ᱴᱷᱟᱶ ᱢᱮᱱᱟᱜ ᱠᱟᱜ ᱡᱟᱭᱜᱟ ᱠᱚᱨᱮ ᱩᱱᱠᱩ ᱡᱟᱹᱛᱤ ᱥᱮ ᱩᱯᱚᱡᱟᱹᱛᱤ ᱠᱚᱣᱟᱜ ᱠᱤᱪᱷᱩ ᱠᱤᱪᱷᱩ ᱡᱟᱱ ᱵᱤᱨᱤᱫ ᱛᱟᱠᱚ ᱡᱮᱢᱚᱱ ᱟᱵᱚ ᱥᱟᱱᱛᱟᱲ ᱦᱚᱲ ᱦᱚᱯᱚᱱ ᱠᱚᱫᱚ ᱡᱚᱱᱚᱜ ᱜᱟᱞᱟᱝ ᱯᱟᱹᱴᱭᱟᱹ ᱜᱟᱞᱟᱝ ᱮᱢᱟᱱ ᱠᱚ ᱟᱨᱚ ᱱᱚᱣᱟ ᱴᱚᱴᱷᱟ ᱨᱮ ᱢᱮᱱᱟᱜ ᱠᱚᱣᱟ ᱠᱤᱪᱷᱩ ᱜᱟᱱ ᱠᱟᱢᱟᱨ ᱟᱨ ᱡᱮᱢᱚᱱ ᱢᱟᱦᱞᱮ ᱠᱚ ᱴᱷᱮᱠᱟ ᱠᱚᱠᱚ ᱤᱭᱟᱹ ᱭᱟ ᱠᱟᱢᱟᱨ ᱛᱚ ᱢᱮᱬᱦᱮᱫ ᱨᱮᱭᱟᱜ ᱡᱤᱱᱤᱥ ᱠᱚ ᱤᱭᱟᱹ ᱭᱟ ᱱᱚᱜᱼᱚᱭ ᱱᱚᱣᱟ ᱠᱚᱜᱮ ᱦᱩᱭᱩᱜ ᱠᱟᱱᱟ ᱡᱮᱡᱟᱨ ᱚᱠᱚᱭ ᱚᱠᱟ ᱞᱮᱠᱟ ᱠᱟᱛᱮᱜᱼᱮ ᱠᱟᱹᱢᱤ ᱫᱟᱲᱮᱭᱟᱜᱼᱟ ᱥᱮᱪᱮᱫ ᱱᱚᱝᱠᱟ ᱜᱮ ᱟᱨᱦᱚᱸ ᱡᱮᱢᱚᱱ ᱟᱵᱚ ᱥᱟᱱᱛᱟᱲ ᱫᱚ ᱡᱚᱱᱚᱜ ᱵᱚᱱ ᱜᱟᱞᱟᱝᱼᱟ ᱯᱟᱹᱴᱭᱟᱹ ᱵᱚᱱ ᱜᱟᱞᱟᱝᱼᱟ ᱡᱚᱱᱚᱜ ᱫᱚ ᱡᱮᱢᱚᱱ ᱵᱤᱨ ᱠᱷᱚᱱ ᱥᱤᱨᱚᱢ ᱠᱚ ᱯᱮᱴᱮᱡ ᱟᱜᱩ ᱠᱟᱛᱮ ᱡᱚᱱᱚᱜ ᱵᱚᱱ ᱜᱟᱞᱟᱝᱼᱟ ᱚᱱᱠᱟ ᱜᱮ ᱟᱨᱚ ᱯᱟᱹᱴᱭᱟᱹ ᱜᱟᱞᱟᱝ ᱦᱚᱸ ᱠᱷᱤᱡᱩᱨ ᱠᱤᱛᱟᱹ ᱜᱮᱫ ᱠᱟᱛᱮ ᱨᱚᱦᱚᱲ ᱠᱟᱛᱮ ᱪᱤᱜᱟᱹᱫ ᱠᱟᱛᱮ ᱛᱚᱵᱮᱭᱮᱱᱟ ᱢᱤᱫᱴᱮᱱ ᱯᱟᱹᱴᱭᱟᱹ ᱵᱚᱱ ᱵᱮᱱᱟᱣᱟ ᱚᱱᱠᱟ ᱜᱮ ᱢᱟᱦᱞᱮ ᱠᱚᱦᱚᱸ ᱴᱷᱮᱠᱟ ᱢᱤᱫᱴᱮᱱ ᱢᱟᱫ ᱫᱟᱨᱮ ᱠᱚ ᱢᱟᱜᱟ ᱚᱱᱟ ᱠᱚ ᱦᱩᱨᱤᱫ ᱥᱟᱯᱟᱭᱟ ᱛᱟᱨᱯᱚᱨ ᱚᱱᱟ ᱚᱱᱠᱟ ᱠᱟᱛᱮ ᱠᱚ ᱵᱮᱱᱟᱣᱟ ᱚᱱᱠᱟ ᱜᱮ ᱠᱟᱢᱟᱨ ᱦᱚᱸ ᱢᱮᱬᱦᱮᱫ ᱠᱚ ᱟᱠᱚᱣᱟᱜ ᱥᱟᱞ ᱛᱮᱠᱚ ᱞᱚᱞᱚᱭᱟ ᱚᱱᱟ ᱜᱮ ᱯᱤᱴᱟᱹᱣ ᱯᱤᱴᱟᱹᱣ ᱛᱮᱠᱚ ᱢᱤᱫᱴᱮᱱ ᱡᱟᱦᱟᱱᱟᱜ ᱵᱤᱱ ᱡᱤᱱᱤᱥ ᱠᱚ ᱛᱮᱭᱟᱨᱟ ᱚᱱᱠᱟ ᱠᱟᱛᱮ ᱜᱮ ᱵᱮᱱᱟᱣᱟᱠᱚ ᱟᱨ ᱠᱚ ᱥᱚᱝ ᱨᱚᱠᱠᱷᱚᱱᱟᱠᱚ